ᱟᱞᱮ ᱟᱛᱩ ᱨᱮᱦᱚᱸ ᱟᱹᱰᱤᱜᱟᱱ ᱮᱴᱟᱜ ᱡᱟᱹᱛᱤ ᱠᱚ ᱢᱮᱱᱟᱜ ᱠᱚᱣᱟ ᱟᱨ ᱩᱱᱠᱩ ᱥᱟᱶ ᱦᱚᱧ ᱜᱟᱛᱮᱜ ᱜᱮᱭᱟ ᱟᱫᱚ ᱟᱛᱩᱨᱮ ᱡᱟᱦᱟᱱᱟᱜ ᱟᱠᱚᱣᱟᱜ ᱥᱟᱶ ᱫᱩᱯᱩᱲᱩᱵ ᱛᱟᱦᱮᱱ ᱠᱷᱟᱡ ᱫᱚ ᱩᱱᱠᱩ ᱥᱟᱶ ᱫᱚ ᱩᱱᱟᱹᱜ ᱜᱷᱟᱲᱤᱡ ᱫᱚ ᱵᱟᱹᱧ ᱫᱩᱲᱩᱵ ᱟ ᱪᱮᱫᱟᱜ ᱢᱟ ᱵᱟᱝ ᱩᱱᱠᱩᱣᱟᱜ ᱞᱟᱭᱼᱞᱟᱠᱪᱟᱨ ᱫᱚ ᱟᱹᱰᱤ ᱟᱞᱟᱜ ᱜᱮᱭᱟ ᱟᱨ ᱟᱵᱚᱣᱟᱜ ᱦᱚᱸ ᱟᱹᱰᱤ ᱵᱷᱮᱜᱟᱨ ᱜᱮᱭᱟ ᱪᱮᱫᱟᱜ ᱥᱮ ᱟᱠᱚ ᱫᱚ ᱢᱚᱱᱫᱤᱨ ᱨᱮᱜᱮ ᱠᱚ ᱵᱚᱸᱜᱟ ᱵᱩᱨᱩᱭᱟ ᱟᱨ ᱟᱵᱚᱫᱚ ᱡᱟᱦᱮᱨ ᱨᱮ ᱟᱨ ᱜᱚᱥᱟᱬᱮ ᱨᱮᱵᱚ ᱵᱚᱸᱜᱟ ᱵᱩᱨᱩᱭᱟ ᱟᱠᱚ ᱫᱚ ᱮᱴᱟᱜ ᱡᱟᱹᱛᱤ ᱠᱟᱱᱟ ᱠᱚ ᱢᱮᱱᱛᱮᱫ ᱟᱠᱚᱫᱚ ᱟᱹᱰᱤ ᱟᱞᱟᱜ ᱟᱞᱟᱜ ᱫᱷᱚᱨᱚᱢ ᱠᱚ ᱢᱟᱱᱟᱣᱟ ᱟᱵᱚᱫᱚ ᱥᱟᱱᱛᱟᱲ ᱠᱟᱱᱟ ᱵᱚ ᱢᱮᱱᱛᱮ ᱥᱟᱨᱱᱟ ᱫᱷᱚᱨᱚᱢ ᱜᱮᱵᱚ ᱢᱟᱱᱟᱣᱟ ᱟᱨ ᱢᱟᱱᱟᱣ ᱵᱟᱛᱟᱣ ᱜᱮᱭᱟ ᱵᱚᱱ ᱪᱮᱫᱟᱜ ᱵᱟᱝᱢᱟ ᱟᱵᱚᱣᱟᱜ ᱟᱹᱨᱤᱪᱟᱹᱞᱤ ᱫᱚ ᱟᱹᱰᱤ ᱟᱞᱟᱜ ᱜᱮᱭᱟ ᱢᱮᱱᱠᱷᱟᱱ ᱵᱟᱯᱞᱟ ᱫᱚ ᱟᱹᱰᱤᱜᱟᱱ ᱵᱟᱯᱞᱟ ᱢᱮᱱᱟᱜᱼᱟ ᱛᱟᱵᱚ ᱢᱮᱱᱠᱷᱟᱱ ᱤᱛᱩᱫ ᱥᱤᱸᱫᱩᱨ ᱵᱟᱯᱞᱟ ᱠᱚᱸᱰᱮᱞ ᱧᱟᱯᱟᱢ ᱵᱟᱯᱞᱟ ᱴᱩᱝᱠᱤ ᱫᱤᱯᱤᱞ ᱵᱟᱯᱞᱟ ᱟᱨ ᱟᱠᱚᱣᱟᱜ ᱫᱚ ᱢᱤᱫᱴᱟᱝ ᱜᱮᱭᱟ ᱯᱟᱞᱮᱫ ᱢᱮᱱᱠᱷᱟᱱ ᱨᱚᱲ ᱠᱚᱦᱚᱸ ᱟᱹᱰᱤ ᱵᱷᱮᱜᱟᱨ ᱵᱷᱮᱜᱟᱨ ᱜᱮ ᱛᱟᱠᱚᱣᱟ ᱚᱱᱟᱛᱮ ᱢᱮᱱᱮᱫ ᱤᱧ ᱫᱤᱠᱩ ᱠᱚ ᱥᱟᱶ ᱜᱟᱛᱮᱜ ᱠᱷᱟᱡ ᱫᱚᱢ ᱤᱥᱠᱩᱞ ᱠᱚᱞᱮᱡᱽ ᱠᱚᱨᱮᱜᱮᱢ ᱜᱟᱛᱮᱜᱼᱟ ᱟᱨ ᱩᱱᱠᱩᱣᱟᱜ ᱨᱚᱲ ᱠᱚᱦᱚᱢ ᱵᱟᱰᱟᱭ ᱧᱟᱢ ᱫᱟᱲᱮᱭᱟᱜᱼᱟ ᱪᱮ ᱢᱮᱱᱛᱮ ᱱᱩᱠᱩ ᱫᱚ ᱟᱹᱰᱤ ᱵᱷᱮᱜᱟᱨ ᱠᱚ ᱨᱚᱲᱟ ᱟᱨ ᱥᱟᱱᱛᱟᱲ ᱫᱚ ᱟᱹᱰᱤᱜᱟᱱ ᱟᱹᱨᱤᱪᱟᱹᱞᱤ ᱛᱟᱵᱚᱱ ᱢᱮᱱᱟᱜᱼᱟ ᱵᱷᱟᱸᱰᱟᱱ ᱟᱹᱨᱤᱪᱟᱹᱞᱤ ᱢᱮᱱᱟᱜᱼᱟ ᱚᱱᱟ ᱠᱚ ᱥᱟᱶ ᱥᱟᱶᱛᱮ ᱟᱹᱰᱤᱜᱟᱱ ᱜᱮ ᱢᱮᱱᱟᱜᱼᱟ ᱟᱵᱚᱫᱚ ᱥᱟᱱᱛᱟᱲ ᱦᱚᱯᱚᱱ ᱠᱟᱱᱟ ᱵᱚᱱ ᱢᱮᱱᱠᱷᱟᱱ ᱟᱵᱚᱣᱟᱜ ᱫᱷᱚᱨᱚᱢ ᱜᱮ ᱥᱟᱨᱱᱟ ᱫᱷᱚᱨᱚᱢ ᱫᱚ ᱟᱹᱰᱤ ᱱᱟᱯᱟᱭᱟ ᱟᱨ ᱮᱴᱟᱜ ᱡᱟᱹᱛᱤ ᱫᱚ ᱢᱚᱱᱫᱤᱨ ᱨᱮᱜᱮ ᱠᱚ ᱵᱟᱯᱞᱟᱜᱼᱟ ᱟᱨ ᱟᱵᱚ ᱫᱚ ᱟᱯᱟᱱ ᱟᱹᱯᱤᱱ ᱚᱲᱟᱜ ᱨᱮᱜᱮ ᱵᱚ ᱵᱟᱯᱞᱟᱜᱼᱟ ᱟᱨ ᱟᱛᱩ ᱠᱚᱨᱮ ᱡᱟᱦᱟᱱᱟᱜ ᱜᱷᱚᱴᱚᱱ ᱠᱚ ᱜᱷᱚᱴᱚᱱᱚᱜ ᱠᱷᱟᱡ ᱵᱚ ᱦᱚᱦᱚ ᱥᱟᱢᱴᱟᱣ ᱠᱚᱣᱟ ᱟᱨ ᱫᱩᱲᱩᱵ ᱢᱤᱫ ᱠᱟᱛᱮᱫ ᱵᱚᱱ ᱜᱟᱞᱢᱟᱨᱟᱜᱼᱟ ᱚᱱᱟ ᱥᱟᱶᱛᱮ ᱟᱹᱰᱤ ᱞᱮᱠᱟᱱ ᱠᱟᱹᱢᱤ ᱦᱚᱨᱟ ᱠᱚ ᱟᱞᱟᱜ ᱟᱞᱟᱜᱛᱮ ᱢᱮᱱᱠᱷᱟᱱ ᱡᱟ ᱡᱟᱛᱤ ᱠᱚᱫᱚ ᱵᱟᱝᱜᱮ ᱩᱱᱠᱩᱣᱟᱜ ᱫᱚ ᱟᱹᱰᱤ ᱵᱷᱮᱜᱟᱨ ᱜᱮᱭᱟ